ᱱᱚᱸᱰᱮ ᱢᱟᱞᱫᱟ ᱡᱮᱞᱟ ᱠᱷᱮᱛᱨᱮ ᱨᱮᱫᱚ ᱟᱹᱫᱤᱵᱟᱹᱥᱤ ᱥᱟᱶᱛᱟᱞ ᱥᱚᱢᱯᱨᱚᱫᱟᱭ ᱠᱚ ᱠᱷᱮᱛᱨᱮ ᱨᱮ ᱵᱤᱥᱮᱥᱠᱟᱭᱛᱮᱫᱚ ᱱᱚᱸᱰᱮ ᱥᱚᱦᱚᱨᱟᱭ ᱵᱟᱦᱟ ᱛᱟᱨᱯᱚᱨᱮ ᱮᱨᱚᱜ ᱡᱟᱱᱛᱷᱟᱲ ᱟᱨ ᱱᱮᱜᱼᱮ ᱱᱤᱟᱹ ᱠᱚᱜᱮ ᱯᱩᱱᱭᱟ ᱯᱚᱨᱚᱵᱽ ᱜᱮ ᱵᱟᱹᱲᱛᱤ ᱫᱚ ᱧᱮᱞᱟᱠᱟᱱᱟ ᱟᱨ ᱱᱚᱣᱟ ᱠᱚᱫᱚ ᱦᱩᱭᱩᱜᱚᱜ ᱠᱟᱱ ᱜᱮᱭᱟ ᱪᱟᱞᱟᱜ ᱠᱟᱱ ᱜᱮᱭᱟ ᱱᱤᱭᱟᱹᱛᱮ ᱟᱨᱦᱚᱸ ᱩᱱᱠᱩ ᱮᱴᱟᱜ ᱮᱴᱟᱜ ᱡᱟᱹᱛ ᱠᱚ ᱠᱷᱮᱛᱨᱮ ᱨᱮᱫᱚ ᱟᱭᱢᱟ ᱜᱚᱴᱮᱡᱟᱜ ᱢᱮᱱᱟᱜ ᱛᱟᱠᱚᱣᱟ ᱱᱚᱸᱰᱮ ᱡᱮᱢᱚᱱ ᱩᱱᱠᱩ ᱫᱚᱠᱚ ᱦᱩᱭᱩᱜ ᱠᱟᱱᱟ ᱫᱤᱵᱤ ᱯᱩᱡᱟᱹ ᱠᱚ ᱢᱟᱱᱟᱣᱟ ᱠᱟᱹᱞᱤ ᱯᱩᱡᱟᱹ ᱠᱚ ᱢᱟᱱᱟᱣᱟᱠᱚ ᱟᱨᱦᱚᱸ ᱞᱚᱠᱠᱷᱤ ᱯᱩᱡᱟᱹ ᱥᱚᱨᱚᱥᱚᱛᱤ ᱯᱩᱡᱟᱹ ᱱᱚᱝᱠᱟ ᱱᱚᱝᱠᱟ ᱠᱚ ᱢᱟᱱᱟᱣᱟᱠᱚ ᱛᱚ ᱦᱚᱲᱟᱜ ᱠᱷᱮᱛᱨᱮ ᱨᱮᱫᱚ ᱚᱱᱟ ᱠᱚᱫᱚ ᱵᱟᱹᱱᱩᱜ ᱠᱚᱣᱟ ᱩᱱᱠᱩ ᱫᱚ ᱜᱚᱝᱜᱟ ᱩᱢᱩᱜ ᱢᱮᱞᱟ ᱠᱚᱦᱚᱸ ᱢᱮᱱᱟᱜ ᱛᱟᱠᱚᱣᱟ ᱦᱮᱸ ᱟᱨ ᱮᱢᱱᱤ ᱥᱚᱝᱥᱠᱨᱤᱛᱤ ᱞᱟᱭᱼᱞᱟᱠᱪᱟᱨ ᱠᱟᱞᱪᱟᱨᱟᱞ ᱠᱷᱮᱛᱨᱮ ᱨᱮᱫᱚ ᱱᱚᱸᱰᱮ ᱢᱟᱞᱫᱟ ᱡᱮᱞᱟ ᱨᱮᱫᱚ ᱩᱱᱠᱩ ᱜᱚᱢᱵᱷᱤᱨᱟ ᱵᱷᱟᱹᱜᱤ ᱢᱮᱱᱟᱜ ᱠᱚᱣᱟ ᱵᱷᱟᱵᱟᱭᱭᱟ ᱢᱮᱱᱟᱜ ᱠᱚᱣᱟ ᱟᱨᱦᱚᱸ ᱮᱴᱟᱜ ᱮᱴᱟᱜ ᱥᱤᱞᱯᱤ ᱩᱱᱠᱩ ᱥᱚᱝᱥᱠᱨᱤᱛᱤ ᱵᱮᱯᱟᱨ ᱠᱚᱛᱮ ᱚᱱᱠᱟ ᱢᱮᱱᱟᱜ ᱠᱚᱣᱟ ᱟᱨ ᱨᱚᱲ ᱠᱷᱮᱛᱨᱮ ᱨᱮᱫᱚ ᱱᱚᱝᱠᱟ ᱱᱩᱝᱠᱩ ᱠᱟᱨᱟᱢ ᱫᱚᱱ ᱫᱚᱞ ᱠᱚ ᱢᱮᱱᱟᱜ ᱠᱚᱣᱟ ᱟᱨ ᱫᱟᱸᱥᱟᱭ ᱮᱱᱮᱡᱽ ᱫᱚᱞ ᱠᱚ ᱢᱮᱱᱟᱜ ᱠᱚᱣᱟ ᱫᱚᱝ ᱞᱟᱜᱽᱬᱮ ᱵᱟᱦᱟ ᱥᱚᱦᱚᱨᱟᱭ ᱩᱱᱠᱩ ᱨᱤᱸᱡᱟᱹ ᱠᱟᱨᱟᱢ ᱰᱟᱱᱴᱟ ᱱᱚᱝᱠᱟ ᱢᱮᱱᱟᱜ ᱠᱚᱣᱟ ᱵᱮᱥ ᱵᱷᱟᱹᱜᱤ ᱜᱮ ᱢᱮᱱᱟᱜ ᱠᱚᱣᱟ ᱛᱚᱵᱮ ᱦᱚᱲ ᱠᱷᱮᱛᱨᱮ ᱨᱮᱫᱚ ᱵᱤᱥᱮᱥᱠᱟᱭᱛᱮ ᱵᱟᱦᱟ ᱥᱚᱦᱚᱨᱟᱭ ᱠᱟᱨᱟᱢ ᱦᱚᱸ ᱠᱤᱪᱷᱩ ᱠᱤᱤᱪᱷᱩ ᱧᱮᱞᱚᱜᱚᱜ ᱠᱟᱱᱟ ᱧᱮᱞᱟᱠᱟᱱᱟ ᱟᱨ ᱱᱚᱸᱰᱮ ᱮᱨᱚᱜ ᱡᱟᱱᱛᱷᱟᱲ ᱱᱤᱭᱟᱹ ᱱᱮᱜᱼᱮ ᱱᱤᱭᱟᱹ ᱠᱚᱜᱮ ᱦᱩᱭ ᱦᱤᱡᱩᱜᱚᱜ ᱠᱟᱱᱟ